ᱦᱮᱞᱳ ᱱᱚᱣᱟᱠᱤ ᱵᱚᱞᱯᱩᱨ ᱢᱩᱨᱢᱩ ᱨᱮᱥᱴᱩᱨᱮᱱᱴ ᱨᱮᱧ ᱠᱚᱞ ᱟᱠᱟᱫᱟ ᱟᱹᱞᱤᱧ ᱫᱚ ᱱᱚᱜᱚᱭ ᱛᱤᱨᱤᱥ ᱛᱟᱹᱨᱤᱠᱷ ᱡᱩᱞᱟᱭ ᱟᱞᱮᱭᱟᱝ ᱵᱟᱯᱞᱟ ᱢᱮᱱᱟᱜ ᱟᱠᱟᱫᱟ ᱛᱷᱚᱲᱟ ᱢᱤᱥᱴᱤᱧ ᱚᱰᱟᱨ ᱠᱮᱭᱟ ᱟᱯᱮᱠᱤ ᱚᱸᱰᱮ ᱢᱤᱥᱴᱤᱠᱩ ᱧᱟᱢᱚᱜᱼᱟ ᱥᱮ ᱥᱩᱫᱩ ᱢᱚᱥᱞᱟ ᱡᱚᱢᱟᱜ ᱜᱤ ᱢᱮᱱᱟᱜᱼᱟ ᱟᱨ ᱵᱟᱝᱠᱷᱟᱱ ᱫᱚᱧ ᱚᱰᱟᱨ ᱠᱮᱭᱟ ᱱᱚᱣᱟ ᱢᱤᱥᱴᱤ ᱡᱚᱢᱟᱜ ᱟᱞᱮ ᱱᱚᱣᱟ ᱡᱩᱞᱟᱭ ᱛᱤᱨᱤᱥ ᱛᱟᱹᱨᱤᱠᱷ ᱵᱟᱯᱞᱟ ᱢᱤᱫᱴᱮᱱ ᱢᱮᱱᱟᱜ ᱟᱠᱟᱫᱟ ᱮᱱᱦᱤᱞᱟᱹᱜ ᱜᱤ ᱡᱚᱫᱤᱯᱮ ᱟᱹᱜᱩ ᱫᱟᱲᱤᱭᱟᱹᱧ ᱠᱷᱟᱱ ᱫᱚ ᱟᱹᱰᱤᱜᱤ ᱵᱷᱟᱜᱤ ᱠᱚᱜᱼᱟ ᱛᱟᱦᱚᱞᱮ ᱵᱚᱭᱱᱟᱧ ᱮᱢᱟ ᱯᱮᱭᱟ ᱚᱱᱞᱟᱭᱤᱱ ᱛᱮᱧ ᱚᱰᱟᱨᱟ ᱢᱚᱪ ᱢᱚᱪ ᱡᱚᱢᱟᱜ ᱯᱮ ᱤᱥᱤᱱᱟ ᱟᱸᱡᱚᱢ ᱟᱠᱟᱫᱼᱟ ᱯᱤᱟᱡ ᱪᱟᱣᱢᱤᱱ ᱨᱳᱞ ᱛᱚᱵᱮ ᱤᱧᱫᱚ ᱚᱱᱟ ᱢᱤᱥᱴᱤ ᱡᱚᱢᱟᱜ ᱫᱚᱨᱠᱟᱨᱟᱹᱧ ᱠᱟᱱᱟ ᱚᱱᱟᱯᱮ ᱮᱢ ᱫᱟᱲᱤᱭᱟᱹᱧ ᱠᱷᱟᱡ ᱫᱚ ᱟᱹᱰᱤᱜᱤ ᱵᱷᱟᱜᱤ ᱠᱚᱜᱼᱟ